ᱵᱮᱝᱜᱚᱞ ᱨᱮᱭᱟᱜ ᱢᱩᱬᱩᱫ ᱠᱟᱹᱨᱤ ᱜᱮᱞᱟᱨᱤ ᱡᱟᱹᱫᱩ ᱚᱲᱟᱜ ᱠᱚᱫᱚ ᱟᱞᱮ ᱱᱚᱣᱟ ᱴᱷᱟᱶ ᱥᱮ ᱯᱚᱱᱚᱛ ᱨᱮᱫᱚ ᱥᱤᱱᱮᱢᱟ ᱡᱟᱛᱨᱟ ᱜᱟᱱ ᱚᱱᱟ ᱟᱨᱠᱤ ᱥᱮ ᱵᱤᱵᱷᱤᱱᱱᱚ ᱨᱚᱠᱚᱢ ᱚᱱᱩᱥᱴᱷᱟᱱ ᱟᱜ ᱨᱮ ᱦᱚᱲ ᱫᱩᱲᱩᱵ ᱠᱟᱛᱮᱫ ᱜᱮᱞᱟᱨᱤ ᱨᱮ ᱫᱩᱲᱩᱵ ᱟᱛᱮᱫ ᱠᱚ ᱧᱮᱞᱟ ᱥᱮ ᱥᱤᱱᱮᱢᱟ ᱠᱚᱨᱮᱫ ᱦᱚᱸ ᱦᱚᱲ ᱜᱮᱞᱟᱨᱤ ᱨᱮ ᱫᱩᱲᱩᱵ ᱠᱟᱛᱮᱫ ᱥᱮ ᱮᱢᱟᱱ ᱛᱮᱭᱟᱜ ᱵᱚᱞ ᱠᱷᱮᱞᱚᱸᱰ ᱠᱚ ᱜᱮᱞᱟᱨᱤᱨᱮ ᱫᱩᱲᱩᱵ ᱠᱟᱛᱮᱫ ᱜᱮᱠᱚ ᱧᱮᱞᱟ ᱥᱮ ᱵᱤᱵᱷᱤᱱᱱᱚ ᱨᱚᱠᱚᱢ ᱥᱟᱢᱟᱡᱤᱠ ᱡᱮᱭ ᱠᱚᱱᱚ ᱢᱟᱱᱮ ᱚᱱᱟᱫᱚ ᱪᱮᱫ ᱠᱚ ᱢᱮᱱᱟ ᱜᱮᱞᱟᱨᱤ ᱨᱮᱭᱟᱜ ᱡᱟᱹᱫᱩ ᱡᱟᱹᱫᱩ ᱠᱚ ᱟᱨᱠᱤ ᱚᱱᱮ ᱚᱱᱠᱟᱱᱟᱜ